ᱦᱟᱹᱠᱩ ᱥᱟᱵ ᱞᱟᱹᱜᱤᱫ ᱫᱚ ᱴᱤᱭᱩ ᱞᱟᱹᱣᱠᱟᱹ ᱨᱮᱭᱟᱜ ᱵᱮᱵᱚᱦᱟᱨ ᱫᱚᱨᱠᱟᱜᱼᱟ ᱪᱮᱫ ᱞᱮᱠᱟᱛᱮ ᱡᱩᱫᱤ ᱴᱤᱭᱩ ᱞᱟᱹᱣᱠᱟᱹ ᱵᱟᱭ ᱛᱟᱦᱮᱱᱟ ᱮᱱᱠᱷᱟᱱ ᱢᱤᱫ ᱦᱚᱲ ᱠᱷᱚᱱ ᱵᱟᱨ ᱦᱚᱲ ᱫᱚ ᱵᱟᱢ ᱵᱷᱮᱜᱟᱨ ᱫᱟᱲᱮᱭᱟᱜᱼᱟ ᱢᱤᱫᱴᱤᱡ ᱞᱟᱹᱣᱠᱟᱹ ᱠᱷᱚᱱ ᱦᱟᱹᱠᱩ ᱜᱚᱡ ᱨᱮᱭᱟᱜ ᱥᱚᱢᱵᱷᱚᱵᱽ ᱦᱚᱸ ᱵᱟᱹᱱᱩᱜ ᱵᱚᱱᱟ ᱟᱨ ᱤᱧ ᱫᱚ ᱚᱱᱟ ᱴᱤᱭᱩ ᱞᱟᱹᱣᱠᱟᱹ ᱨᱮᱱᱤᱡ ᱜᱮᱧ ᱢᱟᱹᱞᱤᱠ ᱠᱟᱱᱟ